ᱫᱤᱫᱤ ᱤᱧ ᱨᱮᱱ ᱜᱤᱫᱽᱨᱟᱹ ᱢᱮᱱᱟᱜ ᱠᱤᱱᱟ ᱛᱷᱨᱤ ᱯᱷᱳᱨ ᱠᱮᱞᱟᱥ ᱨᱮᱠᱤᱱ ᱯᱟᱲᱦᱟᱜᱼᱟ ᱠᱤᱪᱨᱤᱪ ᱤᱧ ᱦᱟᱛᱟᱣ ᱟᱹᱜᱩᱣᱟᱜ ᱠᱤᱱ ᱛᱟᱦᱮᱱᱟ ᱴᱩᱨᱟᱹᱭ ᱟᱸᱠᱟᱣ ᱞᱟᱹᱜᱤᱫ ᱟᱹᱰᱤ ᱠᱚᱢ ᱫᱟᱢ ᱛᱤᱧ ᱠᱤᱨᱤᱧ ᱟᱹᱜᱩᱣᱟᱜ ᱠᱤᱱ ᱛᱟᱦᱮᱱᱟ ᱠᱤᱱᱛᱩ ᱟᱹᱰᱤ ᱫᱤᱱ ᱠᱤᱱ ᱨᱚᱝ ᱠᱮᱫᱟ ᱟᱨ ᱟᱹᱰᱤ ᱫᱤᱱ ᱪᱟᱞᱟᱣ ᱮᱱ ᱛᱟᱹᱠᱤᱱᱟ ᱚᱱᱟ ᱨᱚᱝ ᱯᱮᱱᱥᱤᱞ ᱟᱹᱰᱤ ᱟᱹᱰᱤ ᱵᱷᱟᱜᱮᱭᱟ ᱚᱱᱟ ᱨᱚᱝ ᱯᱮᱱᱥᱤᱞ ᱟᱹᱰᱤ ᱫᱤᱱᱜᱮ ᱦᱩᱭᱮᱱ ᱛᱟᱹᱠᱤᱱᱟ ᱵᱟᱱᱟᱦᱚᱲ ᱛᱮᱦᱚᱸ ᱵᱟᱝᱠᱤᱱ ᱪᱟᱵᱟ ᱫᱟᱲᱮᱭᱟᱫᱟ ᱨᱚᱝ ᱯᱮᱱᱥᱤᱞ